ᱜᱷᱟᱨᱚᱸᱡᱽ ᱨᱮ ᱢᱤᱫ ᱛᱤᱨᱞᱟᱹ ᱟᱨ ᱠᱚᱲᱟ ᱠᱚᱣᱟᱜ ᱮᱱᱮᱢ ᱫᱚ ᱱᱚᱣᱟ ᱠᱟᱱᱟ ᱡᱮ ᱩᱱᱠᱤᱱᱟᱜ ᱡᱚᱥ ᱫᱚ ᱱᱚᱣᱟ ᱛᱟᱦᱮᱱᱟ ᱡᱮ ᱡᱟᱛᱮ ᱟᱹᱠᱤᱱ ᱵᱷᱟᱜᱮ ᱴᱷᱤᱠ ᱜᱷᱟᱨᱚᱸᱡᱽ ᱠᱤᱱ ᱛᱮᱭᱟᱨ ᱫᱟᱲᱮᱭᱟᱜ ᱢᱟ ᱜᱷᱟᱨᱚᱸᱡᱽ ᱡᱟᱛᱮ ᱱᱟᱯᱟᱭ ᱛᱟᱦᱮᱱᱟ ᱚᱱᱠᱟᱱᱟᱜ ᱩᱭᱦᱟᱹᱨ ᱵᱷᱟᱵᱽᱱᱟ ᱛᱟᱦᱮᱱ ᱛᱟᱹᱠᱤᱱᱟ ᱜᱷᱟᱨᱚᱸᱡᱽ ᱨᱮ ᱪᱮᱫ ᱪᱮᱠᱟ ᱞᱮᱠᱷᱟᱱ ᱥᱮ ᱪᱮᱫ ᱠᱚᱨᱟᱣ ᱞᱮᱠᱷᱟᱱ ᱵᱷᱟᱜᱮ ᱛᱟᱦᱮᱱᱟ ᱚᱱᱠᱟᱱᱟᱜ ᱠᱷᱮᱭᱟᱞ ᱠᱚ ᱛᱟᱦᱮᱱ ᱛᱟᱹᱠᱤᱱᱟ ᱜᱷᱟᱨᱚᱸᱡᱽ ᱨᱮᱱ ᱛᱤᱨᱞᱟᱹ ᱟᱨ ᱠᱚᱲᱟ ᱴᱷᱤᱠ ᱱᱚᱝᱠᱟᱱ ᱠᱟᱹᱢᱤ ᱠᱚ ᱦᱟᱹᱴᱤᱧ ᱡᱚᱝᱼᱟ ᱡᱮᱞᱮᱠᱟ ᱥᱮᱛᱟᱜ ᱨᱮ ᱵᱮᱨᱮᱫ ᱠᱟᱛᱮᱫ ᱠᱚᱲᱟ ᱦᱚᱲ ᱫᱚ ᱰᱟᱹᱝᱨᱤ ᱚᱰᱚᱝ ᱠᱟᱛᱮᱫ ᱫᱟᱹᱛᱟᱹᱱᱤᱼᱫᱟᱹᱛᱟᱹᱱᱤ ᱛᱮ ᱠᱷᱮᱛ ᱵᱟᱹᱫᱽ ᱨᱮᱭᱟᱜ ᱡᱟᱦᱟᱸ ᱛᱤᱱᱟᱹᱜ ᱪᱟᱥ ᱟᱵᱟᱫᱽ ᱢᱮᱱᱟᱜᱼᱟ ᱚᱱᱟ ᱠᱚᱭ ᱧᱮᱞ ᱟᱹᱜᱩᱭᱟ ᱟᱨ ᱱᱚᱛᱮ ᱛᱤᱨᱞᱟᱹ ᱫᱚ ᱵᱮᱨᱮᱫ ᱠᱟᱛᱮᱫ ᱚᱲᱟᱜ ᱨᱮᱱᱟᱜ ᱥᱟᱱᱟᱢ ᱠᱟᱹᱢᱤ ᱢᱮᱱᱫᱚ ᱢᱟᱰᱳᱞᱤ ᱠᱷᱚᱱ ᱮᱛᱚᱦᱚᱵ ᱠᱟᱛᱮᱫ ᱥᱟᱱᱟᱢ ᱠᱟᱹᱢᱤᱠᱚᱭ ᱠᱟᱹᱢᱤ ᱦᱚᱨᱟᱭᱟ ᱠᱚᱲᱟ ᱦᱚᱯᱚᱱ ᱫᱚ ᱵᱟᱹᱫᱽ ᱠᱷᱚᱱ ᱨᱩᱣᱟᱹᱲ ᱦᱮᱡ ᱠᱟᱛᱮᱫ ᱛᱤᱨᱞᱟᱹ ᱫᱚ ᱩᱱᱤ ᱞᱟᱹᱜᱤᱫ ᱫᱟᱠᱟ ᱠᱚᱭ ᱤᱥᱤᱱ ᱠᱟᱜᱼᱟ ᱫᱟᱠᱟ ᱠᱚ ᱮᱢ ᱠᱟᱛᱮᱫ ᱠᱟᱹᱢᱤᱭ ᱵᱷᱮᱡᱟᱣ ᱟᱭᱟ ᱟᱵᱚ ᱵᱚᱱ ᱧᱮᱞ ᱟᱠᱟᱫᱟ ᱛᱤᱨᱞᱟᱹ ᱦᱚᱯᱚᱱ ᱫᱚ ᱚᱲᱟᱜ ᱨᱮᱱᱟᱜ ᱥᱟᱱᱟᱢ ᱠᱟᱹᱢᱤ ᱵᱚᱱ ᱠᱟᱹᱢᱤᱭᱟ ᱢᱮᱱᱠᱷᱟᱱ ᱠᱚᱲᱟ ᱦᱚᱯᱚᱱ ᱫᱚ ᱵᱟᱨᱦᱮ ᱨᱮᱱᱟᱜ ᱡᱟᱦᱟᱸ ᱛᱤᱱᱟᱹᱜ ᱠᱟᱹᱢᱤ ᱫᱚ ᱩᱱᱠᱩ ᱠᱚ ᱧᱮᱞ ᱥᱟᱢᱴᱟᱣᱟ ᱱᱚᱝᱠᱟ ᱠᱟᱛᱮᱫ ᱥᱟᱱᱟᱢ ᱠᱟᱹᱢᱤ ᱠᱤᱱ ᱦᱟᱹᱴᱤᱧ ᱮᱫᱟ ᱢᱤᱫ ᱛᱤᱨᱞᱟᱹ ᱟᱨ ᱠᱚᱲᱟ ᱠᱤᱱᱟᱜ ᱮᱱᱮᱢ ᱫᱚ ᱟᱵᱚ ᱛᱟᱞᱟᱨᱮ ᱟᱹᱰᱤ ᱞᱮᱠᱟᱱᱟᱜ ᱢᱮᱱᱟᱜᱼᱟ ᱱᱚᱣᱟ ᱨᱮᱱᱟᱜ ᱮᱱᱮᱢ ᱫᱚ ᱱᱤᱛ ᱦᱟᱹᱵᱤᱡ ᱟᱵᱚ ᱛᱟᱞᱮᱨᱮ ᱦᱮᱡ ᱟᱹᱜᱩᱜ ᱠᱟᱱᱟ ᱟᱨ ᱟᱵᱚᱠᱚ ᱛᱟᱞᱟᱨᱮ ᱱᱚᱣᱟ ᱨᱮᱱᱟᱜ ᱮᱱᱮᱢ ᱫᱚ ᱯᱟᱥᱱᱟᱜ ᱠᱟᱱᱟ